ᱴᱷᱤᱠ ᱜᱮᱭᱟ ᱜᱚᱢᱠᱮ ᱤᱧ ᱫᱚ ᱱᱚᱶᱟ ᱤᱭᱩᱴᱩᱵᱽ ᱡᱚᱜᱚᱛ ᱨᱮᱫᱚ ᱫᱩ ᱦᱟᱡᱟᱨ ᱮᱠᱩᱥ ᱥᱟᱞᱨᱤᱧ ᱦᱮᱡ ᱟᱠᱟᱱᱟ ᱚᱱᱟ ᱫᱚ ᱦᱩᱭᱩᱜ ᱠᱟᱱᱟ ᱥᱳᱞᱞᱳᱭ ᱡᱩᱞᱟᱭ ᱦᱤᱞᱳᱜ ᱪᱮᱫᱟᱜ ᱥᱮ ᱵᱟᱝ ᱤᱧ ᱫᱚ ᱠᱟᱹᱴᱤᱪ ᱠᱷᱚᱱᱜᱮ ᱢᱮᱥᱤᱱ ᱠᱚᱢᱯᱤᱭᱩᱴᱟᱨ ᱴᱮᱠᱱᱳᱞᱚᱡᱤ ᱱᱤᱭᱟᱹ ᱠᱚᱫᱚ ᱤᱧ ᱫᱚ ᱫᱚᱢᱮᱧ ᱠᱩᱥᱤᱭᱟᱜᱼᱟ ᱟᱨ ᱚᱱᱟ ᱞᱟᱹᱜᱤᱛ ᱛᱮ ᱤᱧ ᱡᱚᱠᱷᱚᱱ ᱢᱟᱫᱽᱫᱷᱚᱢᱤᱠ ᱩᱪᱪᱚ ᱢᱟᱫᱽᱫᱷᱚᱢᱤᱠ ᱤᱧ ᱯᱟᱥ ᱵᱟᱲᱟ ᱠᱮᱫᱟ ᱛᱚᱠᱷᱚᱱ ᱚᱲᱟᱜ ᱠᱷᱚᱱ ᱤᱧ ᱢᱤᱫᱴᱮᱱ ᱢᱳᱵᱟᱭᱤᱞ ᱯᱷᱳᱱ ᱠᱚ ᱮᱢᱟ ᱟᱫᱤᱧ ᱛᱟᱦᱮᱸᱱᱟ ᱟᱨ ᱚᱱᱟ ᱢᱳᱵᱟᱭᱤᱞ ᱯᱷᱳᱱ ᱨᱮᱫᱚ ᱤᱧ ᱫᱚ ᱠᱷᱟᱞᱤ ᱤᱭᱩᱴᱩᱵᱽ ᱜᱤᱧ ᱪᱟᱞᱟᱣᱭᱮᱫ ᱠᱟᱱ ᱛᱟᱦᱮᱸᱱᱟ ᱟᱨ ᱚᱱᱟ ᱤᱭᱩᱴᱩᱵᱽ ᱪᱟᱞᱟᱣ ᱪᱟᱞᱟᱣᱛᱮ ᱴᱮᱠᱱᱤᱠᱮᱞ ᱵᱷᱤᱰᱭᱳ ᱜᱮ ᱡᱟᱹᱥᱛᱤ ᱠᱤᱪᱷᱩᱧ ᱧᱮᱞ ᱮᱫ ᱠᱟᱱ ᱛᱟᱦᱮᱸᱫᱼᱟ ᱚᱱᱟ ᱞᱮᱠᱟ ᱛᱮᱜᱮ ᱤᱧ ᱦᱚᱸᱧ ᱧᱮᱞ ᱠᱮᱫᱟ ᱡᱮ ᱥᱟᱱᱛᱟᱞᱤᱛᱮ ᱢᱤᱫᱴᱮᱱ ᱦᱚᱸ ᱴᱮᱠᱱᱤᱠᱮᱞ ᱪᱮᱱᱮᱞ ᱫᱚ ᱵᱟᱹᱱᱩᱜᱼᱟ ᱥᱮ ᱴᱮᱠᱱᱤᱠᱮᱞ ᱵᱷᱤᱰᱭᱳ ᱫᱚ ᱵᱟᱹᱱᱩᱜᱼᱟ ᱛᱟᱦᱞᱮ ᱤᱧ ᱡᱩᱫᱤ ᱢᱤᱫᱴᱮᱱ ᱥᱟᱱᱛᱟᱞᱤ ᱛᱮ ᱴᱮᱠᱱᱤᱠᱮᱞ ᱪᱮᱱᱮᱞ ᱤᱧ ᱵᱮᱱᱟᱣ ᱞᱮᱠᱷᱟᱡ ᱛᱚᱵᱮ ᱪᱮᱫᱞᱮᱠᱟ ᱦᱩᱭᱩᱜᱼᱟ ᱚᱱᱟ ᱢᱤᱫᱴᱮᱱ ᱪᱤᱱᱛᱟᱹ ᱵᱷᱟᱵᱽᱱᱟ ᱤᱧᱟᱹᱜ ᱵᱚᱦᱚᱜ ᱨᱮ ᱦᱮᱡ ᱮᱱᱟ ᱟᱨ ᱤᱧ ᱚᱱᱟ ᱯᱚᱨᱮᱨ ᱫᱤᱱ ᱜᱮ ᱥᱟᱱᱛᱟᱞᱤᱛᱮ ᱢᱤᱫᱴᱮᱱ ᱴᱮᱠᱱᱤᱠᱮᱞ ᱪᱮᱱᱮᱞ ᱤᱧ ᱠᱷᱩᱞᱟᱹᱣ ᱠᱮᱫᱟ ᱡᱟᱦᱟᱸ ᱨᱮᱱᱟᱜ ᱧᱩᱛᱩᱢ ᱫᱚᱧ ᱫᱚᱦᱚ ᱠᱮᱫᱟ ᱥᱟᱱᱛᱟᱞᱤ ᱴᱮᱠᱱᱳᱞᱚᱡᱤ ᱱᱚᱶᱟ ᱫᱚ ᱯᱳᱭᱞᱳ ᱧᱩᱛᱩᱢ ᱫᱚ ᱛᱟᱦᱮᱸ ᱠᱟᱱᱟ ᱥᱟᱱᱛᱟᱞᱤ ᱴᱮᱠᱱᱳᱞᱚᱡᱤ ᱜᱮ ᱚᱱᱟᱯᱚᱨ ᱫᱚᱥᱟᱨ ᱛᱮ ᱱᱤᱭᱟᱹᱜᱮ ᱥᱟᱱᱛᱟᱞᱤ ᱴᱮᱠᱱᱳᱞᱚᱡᱤ ᱳᱟᱨᱞᱰ ᱧᱩᱛᱩᱢ ᱛᱮ ᱜᱳᱴᱟ ᱫᱷᱟᱨᱛᱤ ᱛᱮ ᱯᱟᱥᱱᱟᱣ ᱞᱮᱱᱟ ᱱᱤᱭᱟᱹ ᱫᱚ ᱪᱮᱫ ᱞᱮᱠᱟ ᱦᱩᱭ ᱟᱠᱟᱱᱟ ᱡᱮ ᱤᱧ ᱡᱚᱠᱷᱚᱱ ᱤᱭᱩᱴᱩᱵᱽ ᱵᱷᱤᱰᱭᱳᱧ ᱵᱮᱱᱟᱣᱭᱮᱫ ᱠᱟᱱ ᱛᱟᱦᱮᱸᱱᱟ ᱴᱮᱠᱱᱤᱠᱮᱞ ᱪᱮᱱᱮᱞ ᱨᱮ ᱤᱧᱟᱹᱜ ᱥᱟᱱᱛᱟᱞᱤ ᱴᱮᱠᱱᱳᱞᱚᱡᱤ ᱳᱣᱟᱨᱞᱰᱨᱮ ᱛᱳ ᱟᱭᱢᱟ ᱞᱮᱠᱟᱱᱟᱜ ᱥᱚᱢᱚᱥᱥᱟ ᱤᱧ ᱴᱷᱮᱡ ᱦᱤᱡᱩᱜ ᱠᱟᱱ ᱛᱟᱦᱮᱸᱡᱼᱟ ᱟᱭᱢᱟ ᱞᱮᱠᱟᱱᱟᱜ ᱯᱨᱚᱵᱞᱮᱢ ᱨᱤᱧ ᱧᱩᱨᱦᱟᱹᱜ ᱠᱟᱱ ᱛᱟᱦᱮᱸᱫᱼᱟ ᱠᱟᱨᱚᱱ ᱤᱧ ᱡᱚᱠᱷᱚᱱ ᱤᱭᱩᱴᱩᱵᱽ ᱵᱷᱤᱰᱭᱳᱧ ᱵᱮᱱᱟᱣᱮᱫ ᱠᱟᱱ ᱛᱟᱦᱮᱸᱫᱼᱟ ᱟᱨ ᱡᱟᱦᱟᱸ ᱟᱹᱛᱩ ᱠᱷᱚᱱᱤᱧ ᱛᱟᱦᱮᱸᱱᱟ ᱢᱟᱱᱮ ᱡᱟᱦᱟᱸ ᱟᱹᱛᱩᱨᱮ ᱤᱧ ᱢᱤᱱᱟᱹᱧᱟ ᱚᱱᱟ ᱟᱹᱛᱩ ᱠᱚᱨᱮᱱ ᱦᱚᱲ ᱫᱚ ᱱᱚᱶᱟ ᱤᱭᱩᱴᱩᱵᱽ ᱤᱫᱤ ᱠᱟᱛᱮᱫ ᱫᱚ ᱩᱱᱟᱹᱜ ᱠᱤᱪᱷᱩ ᱫᱚ ᱵᱟᱠᱚ ᱵᱟᱲᱟᱭᱟ ᱤᱭᱩᱴᱩᱵᱽ ᱪᱮᱫ ᱠᱟᱱᱟ ᱱᱤᱭᱟᱹ ᱤᱫᱤ ᱠᱟᱛᱮᱜ ᱫᱚ ᱪᱮᱫ ᱦᱚᱸ ᱵᱟᱠᱚ ᱵᱟᱲᱟᱭᱟ ᱟᱨ ᱤᱧ ᱫᱚ ᱚᱸᱰᱮ ᱠᱷᱚᱱᱜᱮ ᱤᱭᱩᱴᱩᱵᱽ ᱤᱧ ᱮᱛᱚᱦᱚᱵ ᱠᱮᱫᱟ ᱟᱫᱚ ᱤᱧ ᱫᱚ ᱚᱲᱟᱜ ᱠᱚᱨᱮ ᱢᱟ ᱵᱷᱤᱰᱭᱳ ᱢᱟ ᱵᱟᱹᱧ ᱵᱮᱱᱟᱣ ᱫᱟᱲᱮᱜ ᱠᱟᱨᱚᱱ ᱚᱲᱟᱜ ᱠᱚᱨᱮ ᱵᱷᱤᱰᱤᱭᱳ ᱵᱮᱱᱟᱣ ᱞᱮᱠᱟ ᱥᱮᱨᱚᱠᱚᱢ ᱯᱨᱤᱥᱛᱷᱤᱛᱤ ᱵᱟᱹᱱᱩᱜᱼᱟ ᱥᱮᱨᱚᱠᱚᱢ ᱚᱵᱚᱥᱛᱷᱟ ᱵᱟᱹᱱᱩᱜᱼᱟ ᱟᱨ ᱚᱱᱟ ᱛᱷᱮᱨᱚᱝ ᱤᱧ ᱫᱚ ᱢᱟᱴᱷᱨᱮ ᱥᱮᱱ ᱠᱟᱛᱮᱫ ᱵᱷᱤᱰᱤᱭᱳᱧ ᱵᱮᱱᱟᱣᱟᱭᱮᱫ ᱠᱟᱱ ᱛᱟᱦᱮᱸᱫᱼᱟ ᱢᱮᱱᱠᱷᱟᱱ ᱢᱟᱴᱷᱨᱮ ᱥᱮᱱ ᱠᱟᱛᱮᱫ ᱵᱷᱤᱰᱭᱳ ᱵᱮᱱᱟᱭᱮᱫ ᱠᱟᱱ ᱛᱟᱦᱮᱸᱱᱟᱹᱧ ᱚᱱᱟ ᱞᱟᱹᱜᱤᱫ ᱛᱮ ᱠᱷᱟᱛᱟ ᱯᱮᱱ ᱰᱟᱭᱴᱨᱤ ᱤᱫᱤ ᱠᱟᱛᱮᱫ ᱚᱞᱵᱤᱞᱮᱫ ᱠᱟᱱ ᱛᱟᱦᱮᱱᱤᱧ ᱢᱟᱴᱷ ᱨᱮᱜᱮ ᱟᱨ ᱚᱸᱰᱮᱜᱮ ᱵᱷᱤᱰᱭᱳᱧ ᱵᱮᱱᱟᱣᱭᱮᱫ ᱛᱟᱦᱮᱸᱱᱟ

ᱤᱧ ᱤᱧᱟᱹᱜ ᱚᱲᱟᱜ ᱨᱮ ᱥᱮᱱ ᱠᱟᱛᱮᱫ ᱤᱧ ᱟᱭᱩ ᱵᱟᱵᱟ ᱛᱟᱠᱚ ᱴᱷᱮᱱ ᱠᱚ ᱞᱟᱹᱭ ᱠᱟᱫᱟ ᱧᱮᱞᱵᱮᱱ ᱟᱵᱮᱱ ᱨᱮᱱ ᱠᱚᱲᱟ ᱢᱟ ᱪᱮᱫ ᱠᱚᱪᱚᱭ ᱪᱤᱠᱟᱹᱜ ᱠᱟᱱ ᱢᱟᱴᱷᱨᱮ ᱫᱚᱢᱮ ᱟᱫᱚ ᱫᱚᱢᱮ ᱠᱚ ᱮᱜᱮᱨ ᱠᱤᱫᱤᱧᱟ ᱫᱚᱢᱮ ᱠᱚ ᱨᱚᱦᱮᱫ ᱠᱤᱫᱤᱧᱟ ᱢᱮᱱᱠᱷᱟᱱ ᱢᱮᱱᱠᱷᱟᱱ ᱤᱧ ᱵᱟᱹᱧ ᱢᱮᱱ ᱞᱮᱫᱟ ᱡᱮ ᱤᱧ ᱤᱭᱩᱴᱩᱵᱽ ᱵᱷᱤᱰᱭᱳᱧ ᱵᱮᱱᱟᱣᱮᱫᱟ ᱪᱮᱫᱟᱜ ᱥᱮ ᱵᱟᱝ ᱤᱧ ᱨᱮᱱ ᱟᱭᱩ ᱵᱟᱵᱟ ᱫᱚᱠᱚ ᱚᱠᱚᱭᱦᱚᱸ ᱤᱭᱩᱴᱩᱵᱽ ᱵᱟᱨᱮᱛᱮ ᱪᱮᱫ ᱦᱚᱸ ᱵᱟᱠᱚ ᱵᱟᱰᱟᱭᱟ

ᱢᱮᱱᱠᱷᱟᱱ ᱤᱧ ᱨᱮᱱ ᱜᱟᱛᱮ ᱠᱚ ᱤᱧᱨᱮᱱ ᱠᱤᱪᱷᱩ ᱯᱷᱮᱢᱮᱞᱤ ᱦᱚᱲ ᱥᱟᱶᱛᱮ ᱟᱹᱛᱩ ᱨᱮᱱ ᱦᱚᱲ ᱠᱚ ᱞᱟᱹᱭ ᱠᱮᱫᱟ ᱡᱮ ᱥᱟᱱᱛᱟᱞ ᱠᱚᱫᱚ ᱠᱚ ᱦᱩᱭᱩᱜ ᱠᱟᱱᱟ ᱠᱟᱹᱢᱤ ᱡᱚᱝ ᱦᱚᱲ ᱱᱩᱠᱩ ᱫᱚᱠᱚ ᱦᱩᱭᱩᱜ ᱠᱟᱱᱟ ᱤᱱᱴᱟᱨᱴᱮᱱᱢᱮᱱᱴ ᱯᱟᱨᱯᱟᱥ ᱦᱚᱲ ᱢᱟᱱᱮ ᱩᱱᱠᱩ ᱫᱚ ᱠᱟᱹᱢᱤ ᱡᱚᱝ ᱦᱚᱲ ᱠᱟᱱᱟ ᱠᱚ ᱱᱩᱠᱩ ᱫᱚ ᱮᱱᱮᱡ ᱥᱮᱨᱮᱧ ᱦᱚᱲ ᱠᱟᱱᱟ ᱠᱚ ᱱᱩᱠᱩ ᱫᱚ ᱛᱤᱸᱥᱜᱮ ᱴᱮᱠᱱᱳᱞᱚᱡᱤ ᱴᱮᱠᱱᱤᱠᱮᱞ ᱡᱤᱱᱤᱥ ᱫᱚ ᱱᱩᱠᱩ ᱫᱚ ᱵᱟᱠᱚ ᱠᱩᱥᱤᱭᱟᱜᱼᱟ ᱟᱨ ᱱᱤᱭᱟᱹ ᱠᱚᱫᱚ ᱵᱟᱠᱚ ᱟᱯᱱᱟᱨ ᱫᱟᱲᱮᱭᱟᱜᱼᱟ

ᱡᱮ ᱴᱮᱠᱱᱳᱞᱚᱡᱤ ᱚᱠᱟ ᱞᱮᱠᱟ ᱟᱵᱚᱣᱟᱜ ᱥᱟᱱᱛᱟᱞ ᱥᱚᱢᱟᱡ ᱥᱮ ᱥᱟᱶᱛᱟᱞ ᱥᱟᱶᱛᱟ ᱨᱮᱦᱚᱸ ᱟᱭᱟᱜ ᱤᱯᱷᱮᱠᱴ ᱮ ᱮᱢ ᱟᱠᱟᱫᱟ ᱱᱚᱜᱼᱚᱭ ᱡᱮ ᱮ ᱟᱭ ᱯᱷᱳᱨ ᱵᱷᱟᱨᱚᱛ ᱨᱮᱭᱟᱜ ᱡᱟᱦᱟᱸ ᱢᱤᱥᱚᱱ ᱪᱟᱞᱟᱜ ᱠᱟᱱᱟ ᱱᱚᱣᱟ ᱢᱤᱥᱚᱱ ᱦᱚᱸ ᱢᱤᱫᱴᱮᱱ ᱴᱮᱠᱱᱳᱞᱚᱡᱤ ᱢᱤᱥᱚᱱ ᱠᱟᱱᱟ ᱱᱤᱭᱟᱹ ᱢᱤᱥᱚᱱ ᱦᱚᱸ ᱢᱤᱫᱴᱮᱱ ᱟᱨᱴᱤᱯᱷᱤᱥᱤᱭᱟᱞ ᱤᱱᱴᱤᱞᱤᱡᱤᱭᱟᱱᱥ ᱪᱮᱛᱟᱱᱨᱮ ᱥᱟᱱᱛᱟᱞᱤ ᱯᱟᱹᱨᱥᱤ ᱦᱟᱨᱟ ᱵᱩᱨᱩ ᱨᱮᱱᱟᱜ ᱢᱤᱫ ᱱᱟᱟ ᱢᱟᱫᱽᱫᱷᱚᱢ ᱠᱟᱱᱟ ᱟᱨ ᱛᱷᱚᱨᱚᱝ ᱴᱮᱠᱱᱳᱞᱚᱡᱤ ᱥᱮᱸᱲᱟ ᱫᱚ ᱟᱵᱚ ᱫᱚ ᱮᱠᱟᱞ ᱛᱮᱜᱮ ᱞᱟᱹᱠᱛᱤ ᱟᱵᱚᱱ ᱠᱟᱱᱟ ᱟᱨ ᱱᱤᱛᱚᱜ ᱤᱧᱟᱹᱜ ᱥᱟᱱᱛᱟᱞᱤ ᱴᱮᱠᱱᱳᱞᱚᱡᱤ ᱤᱭᱩᱴᱩᱵᱽ ᱪᱮᱱᱮᱞ ᱫᱚ ᱫᱷᱟᱹᱨᱛᱤ ᱨᱮᱱᱟᱜ ᱯᱩᱭᱞᱟᱹ ᱥᱟᱱᱛᱟᱞ ᱠᱚᱣᱟᱜ ᱴᱮᱠ ᱤᱭᱩᱴᱩᱵ ᱪᱮᱱᱮᱞ ᱧᱩᱛᱩᱢ ᱛᱮ ᱢᱤᱫᱴᱮᱱ ᱱᱟᱣᱟ ᱩᱯᱨᱩᱢ ᱮ ᱧᱟᱢ ᱠᱮᱫᱟ ᱟᱨ ᱛᱮᱦᱤᱧ ᱜᱟᱯᱟ ᱡᱟᱦᱟᱸᱭ ᱠᱚ ᱤᱧ ᱥᱟᱛᱮᱜ ᱠᱚ ᱧᱟᱯᱟᱢᱚᱜ ᱠᱟᱱᱟ ᱤᱧ ᱥᱟᱛᱮᱜ ᱠᱚ ᱨᱚᱯᱚᱲ ᱠᱟᱱᱟ ᱡᱚᱛᱚ ᱦᱚᱲ ᱜᱮᱠᱚ ᱢᱮᱱ ᱮᱫᱟ ᱱᱩᱭ ᱫᱚ ᱵᱟᱝ ᱴᱤ ᱟᱭ ᱤᱭᱩᱴᱩᱵᱟᱨ ᱠᱟᱱᱟᱭ ᱱᱩᱭ ᱫᱚ ᱴᱮᱠᱱᱳᱞᱚᱡᱤ ᱨᱮᱱ ᱢᱟᱥᱴᱟᱨ ᱠᱟᱱᱟᱭ ᱱᱩᱭ ᱫᱚ ᱦᱮᱠᱤᱝ ᱴᱮᱠᱤᱝ ᱟᱭᱢᱟ ᱠᱤᱪᱷᱩ ᱵᱟᱲᱟᱭᱟ ᱟᱨ ᱛᱮᱦᱤᱧ ᱜᱟᱯᱟ ᱡᱟᱦᱟᱸ ᱨᱮᱜᱤᱧ ᱪᱟᱞᱟᱜ ᱠᱟᱱ ᱚᱰᱮ ᱜᱮ ᱢᱤᱫᱴᱟᱱ ᱮᱴᱟᱜ ᱢᱟᱱᱤᱧ ᱧᱟᱢᱫᱟ ᱮᱴᱟᱜ ᱢᱟᱹᱱ ᱤᱧ ᱧᱟᱢ ᱮᱫᱟ ᱮᱴᱟᱜ ᱢᱤᱫᱴᱮᱱ ᱟᱹᱰᱤ ᱢᱚᱸᱡ ᱤᱧ ᱵᱩᱡᱷᱟᱹᱣᱮᱫᱟ ᱡᱮ ᱥᱟᱹᱨᱤᱜᱮ ᱤᱧ ᱢᱤᱫᱴᱮᱱ ᱟᱹᱰᱤ ᱢᱟᱨᱟᱝ ᱢᱤᱫᱴᱟᱱ ᱢᱚᱦᱚᱛ ᱠᱟᱹᱢᱤᱨᱤᱧ ᱡᱚᱯᱲᱟᱣ ᱟᱠᱟᱱᱟ ᱱᱚᱣᱟ ᱴᱮᱠᱱᱳᱞᱚᱡᱤ ᱛᱟᱞᱟᱛᱮ ᱤᱧᱟᱹᱜ ᱪᱮᱱᱮᱞ ᱨᱮ ᱤᱧ ᱱᱟᱣᱟ ᱵᱷᱤᱰᱭᱳ ᱠᱚᱸᱧ ᱟᱹᱜᱩᱭᱮᱫᱟ ᱟᱯᱞᱳᱰ ᱮᱫᱟᱹᱧ ᱴᱮᱠᱱᱤᱠᱮᱞ ᱵᱷᱤᱰᱤᱭᱳ ᱠᱚᱸᱧ ᱥᱟᱯᱲᱟᱣ ᱮᱫᱟ ᱟᱵᱚᱣᱟᱜ ᱟᱭᱳ ᱟᱲᱟᱝᱛᱮ ᱥᱟᱱᱛᱟᱲᱤ ᱵᱷᱟᱥᱟᱛᱮ ᱟᱨ ᱟᱵᱚ ᱨᱮᱱ ᱥᱟᱱᱛᱟᱞ ᱥᱚᱢᱟᱡᱽ ᱨᱮᱱ ᱥᱟᱱᱟᱢ ᱦᱚᱲ ᱠᱚ ᱰᱮᱵᱷᱞᱚᱯ ᱮᱫ ᱠᱚᱣᱟᱹᱧ ᱱᱚᱣᱟ ᱵᱷᱤᱰᱭᱳ ᱠᱚ ᱛᱟᱞᱟᱛᱮ ᱱᱚᱣᱟ ᱴᱮᱠᱱᱳᱞᱚᱡᱤ ᱢᱟᱫᱽᱫᱷᱚᱢᱛᱮ ᱟᱨ ᱚᱱᱟ ᱛᱷᱚᱲᱚᱝ ᱜᱮ ᱤᱧᱟᱹᱜ ᱠᱚᱞᱮᱡᱽ ᱨᱮᱱ ᱥᱮᱨ ᱢᱮᱢ ᱛᱟᱠᱚ ᱟᱹᱰᱤ ᱟᱸᱴ ᱠᱚ ᱠᱩᱥᱤᱭᱟᱜᱼᱟ ᱟᱹᱰᱤ ᱟᱸᱴ ᱠᱚ ᱯᱨᱟᱩᱰ ᱠᱚ ᱯᱷᱤᱞᱼᱟ ᱤᱧ ᱞᱟᱹᱜᱤᱫ ᱛᱮ ᱡᱮ ᱦᱮᱸ ᱥᱟᱹᱨᱤᱜᱮ ᱡᱮ ᱥᱨᱤᱨᱟᱢ ᱫᱚ ᱢᱤᱫᱴᱮᱡ ᱟᱹᱰᱤ ᱢᱚᱸᱡ ᱠᱟᱹᱢᱤᱨᱮᱭ ᱡᱚᱯᱲᱟᱣ ᱟᱠᱟᱱᱟ ᱱᱚᱣᱟᱜᱮ ᱛᱟᱦᱮᱸ ᱠᱟᱱᱟ ᱤᱧᱟᱹᱜ ᱤᱭᱩᱴᱩᱵᱽ ᱨᱮ ᱦᱤᱡᱩᱜ ᱨᱮᱭᱟᱜ ᱢᱤᱫ ᱦᱩᱰᱤᱧ ᱠᱟᱹᱦᱱᱤ ᱱᱚᱣᱟ ᱠᱟᱹᱦᱤᱱᱤᱨᱮ ᱟᱵᱚ ᱵᱚᱱ ᱵᱟᱲᱟᱭ ᱧᱟᱢ ᱮᱫᱟ ᱡᱮ ᱚᱠᱟ ᱞᱮᱠᱟ ᱠᱟᱛᱮᱫ ᱤᱧ ᱦᱮᱡ ᱮᱱᱟ ᱱᱚᱣᱟ ᱤᱭᱩᱴᱤᱣᱩᱵᱽ ᱡᱚᱜᱚᱛ ᱨᱮ ᱛᱮᱦᱮᱧ ᱜᱟᱯᱟ ᱫᱚ ᱴᱮᱠᱱᱳᱞᱚᱡᱤ ᱫᱚ ᱟᱵᱚ ᱥᱟᱫᱷᱟᱨᱚᱱ ᱦᱚᱲᱟᱜ ᱛᱤᱨᱮ ᱢᱮᱱᱟᱜ ᱟᱠᱟᱫᱟ ᱢᱮᱱᱠᱷᱟᱱ ᱚᱱᱟ ᱟᱵᱚ ᱥᱟᱦᱤ ᱵᱷᱟᱵᱮ ᱵᱮᱵᱚᱦᱟᱨ ᱦᱩᱭᱩᱜ ᱛᱟᱵᱚᱱᱟ ᱛᱚᱵ ᱮ ᱜᱮ ᱟᱵᱚ ᱥᱚᱢᱟᱡ ᱥᱟᱶᱛᱟ ᱦᱚᱸ ᱟᱵᱚ ᱫᱚ ᱱᱚᱣᱟ ᱴᱮᱠᱱᱳᱞᱚᱡᱤ ᱫᱟᱨᱟᱭ ᱛᱮ ᱫᱷᱟᱹᱨᱛᱤ ᱡᱟᱠᱟᱛ ᱨᱮᱵᱚᱱ ᱯᱟᱥᱱᱟᱣ ᱚᱪᱚ ᱫᱟᱲᱮᱭᱟᱜᱼᱟ